ᱟᱛᱳ ᱨᱮᱫᱚ ᱡᱟᱹᱥᱛᱤ ᱠᱟᱭ ᱛᱮ ᱜᱤᱫᱽᱨᱟᱹ ᱠᱚ ᱢᱟᱴ ᱨᱮ ᱪᱟᱞᱟᱣ ᱠᱟᱛᱮ ᱜᱮᱢ ᱠᱚ ᱠᱷᱮᱞᱚᱜᱼᱟ ᱢᱟᱴ ᱨᱮ ᱪᱟᱞᱟᱣ ᱠᱟᱛᱮ ᱠᱚ ᱫᱟᱹᱲ ᱵᱟᱲᱟᱭᱟ ᱢᱟᱴ ᱨᱮ ᱪᱟᱞᱟᱣ ᱠᱟᱛᱮ ᱠᱚ ᱠᱷᱮᱞᱚᱰᱟ ᱠᱩᱞᱦᱤ ᱫᱷᱩᱲᱤ ᱠᱚ ᱩᱠᱩ ᱪᱩᱠᱩ ᱠᱚ ᱠᱷᱮᱞᱚᱜᱼᱟ ᱢᱮᱱᱠᱷᱟᱱ ᱵᱟᱡᱟᱨ ᱥᱟᱦᱟᱨ ᱨᱮᱫᱚ ᱚᱱᱠᱟ ᱫᱚ ᱵᱟᱝ ᱩᱱᱠᱩ ᱫᱚ ᱵᱟᱦᱨᱮ ᱠᱷᱮᱞ ᱫᱚ ᱟᱹᱰᱤ ᱠᱚᱢ ᱮᱠᱚ ᱚᱰᱚᱠᱚᱜᱼᱟ ᱩᱱᱠᱩ ᱫᱚ ᱡᱟᱹᱥᱛᱤ ᱠᱟᱭ ᱛᱮ ᱢᱚᱵᱟᱭᱤᱞ ᱠᱚᱨᱮ ᱜᱮ ᱜᱮᱢ ᱠᱷᱮᱞ ᱠᱟᱛᱮ ᱡᱤ ᱟᱠᱚᱣᱟᱜ ᱴᱟᱭᱤᱢ ᱠᱚ ᱚᱠᱛᱚ ᱠᱚ ᱠᱷᱟᱸᱰᱟᱣᱟ ᱟᱨ ᱢᱟᱡᱷᱮ ᱢᱚᱫᱷᱫᱮ ᱠᱚ ᱚᱰᱚᱜᱚᱜ ᱨᱮᱦᱚᱸ ᱚᱱᱟ ᱫᱚ ᱟᱛᱳ ᱴᱚᱞᱟ ᱨᱮ ᱡᱟᱦᱟᱸ ᱞᱮᱠᱟ ᱠᱚ ᱠᱷᱮᱞᱳᱰᱟ ᱚᱱᱠᱟ ᱫᱚ ᱵᱟᱝ